ᱡᱷᱟᱲᱜᱨᱟᱢ ᱴᱚᱴᱷᱟ ᱨᱮ ᱥᱮ ᱡᱷᱟᱲᱜᱨᱟᱢ ᱦᱚᱱᱚᱛ ᱱᱤᱭᱟᱹ ᱛᱷᱟᱹᱱᱤᱛ ᱵᱤᱨᱤᱫ ᱥᱮ ᱠᱟᱹᱨᱩ ᱵᱤᱨᱤᱫ ᱞᱮᱠᱟ ᱛᱮᱫᱚ ᱡᱟᱦᱟᱸᱠᱚ ᱵᱤᱥᱮᱥ ᱠᱟᱭᱛᱮ ᱢᱮᱫᱨᱮ ᱯᱟᱲᱟᱜᱼᱟ ᱚᱱᱟ ᱠᱚᱫᱚ ᱡᱮᱞᱮᱠᱟ ᱦᱟᱥᱟ ᱨᱮᱱᱟᱜ ᱴᱷᱤᱞᱤ ᱠᱚ ᱵᱟᱠᱷᱟᱱ ᱦᱟᱱᱰᱷᱟ ᱠᱚ ᱟᱨ ᱵᱟᱝᱠᱷᱟᱱ ᱥᱟᱠᱟᱢ ᱠᱚᱛᱮ ᱡᱟᱦᱟᱱ ᱯᱟᱛᱲᱟ ᱠᱚ ᱯᱷᱩᱲᱩᱜ ᱠᱚ ᱟᱨ ᱵᱟᱝᱠᱷᱟᱱ ᱚᱱᱟ ᱠᱷᱮᱡᱩᱨ ᱨᱮᱱᱟᱜ ᱤᱭᱟᱹᱛᱮ ᱥᱟᱠᱟᱢᱛᱮ ᱯᱟᱹᱴᱭᱟᱹ ᱮᱢᱟᱱ ᱠᱚ ᱜᱟᱞᱟᱝ ᱟᱥᱚᱱ ᱠᱚ ᱜᱟᱞᱟᱝ ᱮᱢᱟᱱ ᱠᱚ ᱵᱤᱥᱮᱥ ᱧᱮᱧᱟᱢᱚᱜᱼᱟ ᱯᱟᱹᱦᱤᱞ ᱫᱚ ᱟᱹᱛᱩ ᱚᱲᱟᱜ ᱨᱮ ᱵᱩᱰᱷᱤ ᱵᱩᱰᱷᱤ ᱦᱚᱲ ᱠᱚ ᱱᱚᱣᱟ ᱠᱚᱫᱚ ᱛᱤ ᱛᱮᱜᱮ ᱠᱚ ᱚᱱᱠᱟ ᱠᱚ ᱯᱟᱹᱴᱭᱟᱹ ᱠᱚᱠᱚ ᱜᱟᱞᱟᱝ ᱛᱟᱦᱮᱸᱫ ᱯᱟᱛᱲᱟ ᱠᱚᱠᱚ ᱯᱟᱹᱴᱤ ᱛᱟᱦᱮᱸᱫ ᱱᱮᱛᱟᱨ ᱫᱚ ᱤᱱᱟᱹᱜᱮ ᱟᱭᱢᱟ ᱞᱮᱠᱟᱱ ᱡᱚᱱᱛᱨᱚ ᱠᱚᱨᱮᱱᱟᱜ ᱜᱚᱲᱚ ᱠᱚ ᱦᱟᱛᱟᱣ ᱠᱟᱛᱮᱫ ᱱᱚᱣᱟ ᱠᱚᱫᱚ ᱟᱹᱰᱤ ᱟᱞᱜᱟ ᱛᱮᱜᱮ ᱱᱮᱛᱟᱨ ᱫᱚ ᱚᱱᱟ ᱯᱟᱹᱴᱭᱟᱹ ᱠᱚ ᱯᱟᱛᱲᱟ ᱠᱚ ᱢᱮᱥᱤᱱ ᱛᱮᱜᱮ ᱠᱚ ᱜᱟᱞᱟᱝ ᱮᱫᱟ ᱚᱱᱟ ᱠᱷᱟᱹᱛᱤᱨ ᱛᱮ ᱡᱟᱦᱟᱱ ᱵᱟᱡᱟᱨ ᱠᱚᱨᱮ ᱦᱚᱸ ᱩᱱᱠᱩ ᱚᱱᱟ ᱯᱟᱹᱴᱭᱟᱹ ᱠᱚ ᱟᱥᱚᱱ ᱠᱚ ᱮᱢᱟᱱ ᱠᱚ ᱟᱠᱷᱨᱤᱧ ᱠᱟᱛᱮᱫ ᱩᱱᱠᱩ ᱱᱟᱯᱟᱭ ᱜᱮ ᱟᱠᱚᱣᱟᱜ ᱫᱤᱱᱟᱹᱢ ᱨᱮᱱᱟᱜ ᱟᱨᱡᱟᱣ ᱫᱚᱠᱚ ᱠᱚᱨᱟᱣ ᱮᱫᱟ ᱟᱨ ᱤᱱᱟᱹ ᱥᱟᱶᱛᱮ ᱡᱮᱨᱚᱠᱚᱢ ᱞᱮᱠᱟ ᱢᱟᱴᱷ ᱠᱚᱨᱮᱱᱟᱜ ᱟᱹᱰᱤ ᱞᱮᱠᱟᱱ ᱚᱱᱠᱟ ᱠᱷᱮᱞᱳᱰ ᱡᱟᱦᱟᱸ ᱜᱤᱫᱽᱨᱟᱹ ᱠᱚᱣᱟᱜ ᱠᱷᱮᱞᱳᱰ ᱨᱮᱱᱟᱜ ᱚᱱᱠᱟ ᱠᱷᱮᱞᱱᱟ ᱠᱚ ᱚᱱᱟ ᱠᱚᱦᱚᱸ ᱱᱮᱛᱟᱨ ᱦᱚᱸᱠᱚ ᱟᱹᱰᱤ ᱟᱢᱫᱟ ᱯᱟᱛᱟ ᱯᱚᱨᱚᱵᱽ ᱠᱚᱨᱮ ᱠᱚ ᱧᱮᱞᱚᱜ ᱜᱮᱭᱟ ᱤᱱᱟᱹ ᱛᱟᱭᱚᱢ ᱡᱟᱦᱟᱸ ᱛᱟᱞᱮ ᱨᱮᱱᱟᱜ ᱡᱟᱦᱟᱸ ᱯᱟᱝᱠᱷᱟ ᱚᱱᱟ ᱠᱚᱦᱚᱸ ᱱᱮᱛᱟᱨ ᱦᱚᱸᱠᱚ ᱵᱮᱱᱟᱣᱮᱫ ᱜᱮᱭᱟ ᱞᱟᱦᱟ ᱫᱚ ᱤᱱᱟᱹ ᱠᱚᱜᱮ ᱛᱤ ᱛᱮᱜᱮ ᱚᱱᱟ ᱯᱟᱝᱠᱷᱟ ᱠᱚᱫᱚ ᱜᱮᱫ ᱠᱟᱛᱮᱫ ᱯᱟᱝᱠᱷᱟ ᱞᱮᱠᱟ ᱟᱠᱚ ᱵᱮᱱᱟᱣ ᱠᱟᱛᱮᱫ ᱚᱱᱟ ᱠᱚ ᱟᱠᱷᱨᱤᱧ ᱛᱟᱦᱮᱸᱫ ᱱᱮᱛᱟᱨ ᱫᱚ ᱤᱱᱟᱹ ᱠᱚᱜᱮ ᱡᱷᱚᱛᱚ ᱢᱮᱥᱤᱱ ᱛᱮᱜᱮ ᱟᱹᱰᱤ ᱞᱚᱜᱚᱱ ᱫᱟᱨᱟᱭᱛᱮ ᱩᱱᱠᱩ ᱠᱚ ᱵᱮᱱᱟᱣ ᱠᱟᱛᱮᱫ ᱜᱳᱴᱟ ᱯᱟᱛᱟ ᱠᱚᱨᱮ ᱯᱚᱨᱚᱵᱽ ᱠᱚᱨᱮ ᱟᱨ ᱵᱟᱝᱠᱷᱟᱱ ᱫᱚᱠᱟᱱ ᱠᱚᱨᱮ ᱦᱚᱸᱠᱚ ᱟᱠᱷᱨᱤᱧ ᱵᱟᱲᱟᱭᱫᱟ ᱱᱚᱝᱠᱟ ᱠᱟᱛᱮᱫ ᱜᱮ ᱱᱚᱣᱟ ᱠᱟᱹᱨᱩ ᱵᱤᱨᱤᱫ ᱥᱮ ᱛᱷᱟᱹᱱᱤᱛ ᱵᱤᱨᱤᱫ ᱨᱮᱱᱟᱜ ᱟᱭᱢᱟ ᱞᱮᱠᱟᱱ ᱠᱟᱹᱢᱤᱦᱚᱨᱟ ᱠᱚ ᱱᱤᱭᱮ ᱡᱷᱟᱲᱜᱨᱟᱢ ᱠᱚᱨᱮᱫ ᱪᱟᱞᱟᱜ ᱠᱟᱱᱟ